ᱦᱮᱞᱳ ᱤᱧ ᱡᱷᱟᱯᱲᱤ ᱠᱚᱞᱤ ᱡᱷᱚᱯᱲᱤ ᱠᱚᱞᱚᱱᱤ ᱠᱷᱚᱱᱟᱜ ᱤᱧ ᱢᱮᱱᱮᱜᱼᱟ ᱵᱤᱡᱽᱞᱤ ᱚᱯᱷᱤᱥ ᱜᱮ ᱞᱟᱜᱟᱣ ᱠᱟᱜ ᱟᱹᱧ ᱛᱚ ᱤᱧᱟᱹᱜ ᱥᱚᱢᱚᱥᱥᱟ ᱢᱤᱴᱟᱨ ᱨᱮ ᱪᱮᱫ ᱪᱤᱠᱟ ᱟᱠᱟᱱᱟ ᱪᱮ ᱪᱮᱫ ᱤᱧᱟᱹᱜ ᱵᱤᱡᱽᱞᱤ ᱵᱤᱞ ᱫᱚ ᱤᱱᱟᱹᱜ ᱰᱷᱮᱹᱨ ᱯᱩᱭᱥᱟᱹ ᱦᱤᱡᱩᱜ ᱠᱟᱱᱟ ᱵᱤᱡᱽᱞᱤ ᱵᱤᱞ ᱤᱱᱟᱹᱜ ᱨᱟᱠᱟᱵ ᱠᱟᱱᱟ ᱢᱮᱱᱫᱚ ᱠᱚᱢ ᱜᱮ ᱵᱟᱹᱛᱤ ᱠᱚᱞᱮ ᱡᱩᱞᱮᱜᱼᱟ ᱯᱟᱝᱠᱷᱟ ᱠᱚ ᱠᱚᱢ ᱜᱮᱞᱮ ᱡᱩᱞ ᱮᱜᱼᱟ ᱮᱱᱨᱮᱦᱚᱸ ᱜᱮ ᱪᱮᱫ ᱦᱚᱸ ᱵᱚᱞᱮ ᱪᱟᱹᱞᱩᱭᱮᱜᱼᱟ ᱮᱱᱨᱮᱦᱚᱸ ᱵᱤᱡᱽᱞᱤ ᱵᱤᱞ ᱫᱚ ᱤᱱᱟᱹᱜ ᱰᱷᱮᱹᱨ ᱵᱤᱡᱽᱞᱤ ᱵᱤᱞ ᱵᱦᱤᱡᱩᱜ ᱠᱟᱱᱟ ᱛᱚ ᱤᱧᱟᱹᱜ ᱢᱤᱴᱟᱨ ᱜᱮ ᱠᱷᱟᱨᱟᱯ ᱟᱠᱟᱱᱟ ᱪᱮ ᱪᱮᱠᱟ ᱟᱠᱟᱱᱟ ᱟᱯᱮ ᱤᱧᱟᱹᱜ ᱢᱤᱴᱟᱨ ᱜᱮ ᱵᱚᱫᱚᱞ ᱠᱟᱜ ᱯᱮ ᱟᱨ ᱤᱱᱟᱹᱜ ᱯᱩᱭᱥᱟᱹ ᱫᱚ ᱤᱱᱟᱹᱜ ᱯᱩᱭᱥᱟᱹ ᱛᱤᱧ ᱦᱤᱡᱩᱜ ᱠᱟᱱᱟ ᱚᱱᱟ ᱠᱷᱟᱹᱛᱤᱨ ᱤᱧ ᱮᱢ ᱦᱚᱸ ᱵᱟᱹᱧ ᱫᱟᱲᱮᱭᱟᱜᱼᱟ ᱤᱧᱟᱹᱜ ᱢᱤᱴᱟᱨ ᱫᱚ ᱠᱷᱟᱨᱟᱯ ᱟᱠᱟᱱ ᱜᱮᱭᱟ ᱪᱮᱫ ᱪᱮᱠᱟ ᱟᱠᱟᱱᱟ ᱟᱯᱮ ᱛᱤᱧ ᱧᱮᱞ ᱠᱟᱛᱮ ᱤᱧᱟᱹᱜ ᱢᱤᱴᱟᱨ ᱵᱚᱫᱚᱞᱟᱹᱧ ᱯᱮ ᱮᱱᱠᱷᱟᱱ ᱫᱚ ᱟᱹᱰᱤ ᱱᱟᱯᱟᱭ ᱦᱩᱭᱩᱜᱼᱟ ᱠᱟᱛᱮᱫ ᱚᱲᱟᱜ ᱨᱮᱦᱚᱸ ᱠᱚᱢ ᱜᱮᱞᱮ ᱚᱠᱚᱭ ᱦᱚᱸ ᱠᱟᱹᱢᱤ ᱦᱚᱲ ᱵᱟᱹᱱᱩᱜ ᱠᱚᱜᱼᱟ ᱢᱮᱱᱫᱚ ᱤᱱᱟᱹ ᱵᱤᱡᱽᱞᱤ ᱵᱤᱞ ᱦᱤᱡᱩᱜ ᱠᱷᱟᱱ ᱪᱮᱠᱟ ᱠᱷᱚᱱ ᱪᱮᱠᱟ ᱞᱮᱠᱟᱛᱮ ᱞᱮ ᱮᱢ ᱫᱟᱲᱮᱭᱟᱜᱼᱟ ᱯᱩᱭᱥᱟᱹ ᱴᱟᱠᱟ ᱫᱚ ᱚᱱᱟ ᱠᱷᱟᱹᱛᱤᱨ ᱤᱧᱤᱧ ᱯᱷᱚᱱᱮᱜᱼᱟ ᱵᱤᱡᱽᱞᱤ ᱚᱯᱷᱤᱥ ᱤᱧᱟᱹᱜ ᱢᱤᱴᱟᱨ ᱜᱮ ᱛᱤᱧ ᱵᱚᱫᱚᱞ ᱠᱟᱜ ᱯᱮ